ᱦᱮᱞᱳ ᱦᱮᱸ ᱜᱚᱢᱠᱮ ᱚᱠᱚᱭᱵᱤᱱ ᱞᱟᱹᱭᱮᱫ ᱛᱟᱦᱮᱱ ᱦᱮᱸ ᱪᱮᱫ ᱠᱷᱚᱵᱚᱨ ᱢᱟᱥᱮ ᱟᱪᱪᱷᱟ ᱟᱪᱪᱷᱟ ᱚᱱᱟ ᱠᱟᱛᱷᱟ ᱵᱟᱝ ᱦᱮᱸ ᱦᱳᱭ ᱟᱫᱚ ᱡᱚᱠᱷᱚᱱ ᱵᱮᱱ ᱠᱩᱞᱤ ᱠᱮᱫ ᱞᱤᱧᱟᱹ ᱚᱱᱟ ᱦᱟᱸᱜ ᱞᱤᱧ ᱞᱟᱹᱭᱟᱹᱵᱤᱱ ᱠᱟᱱᱟ ᱟᱨ ᱱᱚᱛᱮ ᱟᱞᱮᱥᱮᱱ ᱫᱚ ᱰᱷᱮᱨ ᱠᱚ ᱢᱟᱱᱟᱣᱟ ᱥᱟᱠᱨᱟᱛ ᱯᱚᱨᱚᱵᱽ ᱟᱨ ᱛᱟᱨᱯᱚᱨᱮ ᱤᱱᱟᱹᱯᱚᱨᱮ ᱥᱚᱦᱚᱨᱟᱭ ᱤᱱᱟᱹ ᱯᱚᱨᱮ ᱜᱳᱢᱦᱟ ᱠᱚᱦᱚᱸ ᱢᱮᱱᱟᱜ ᱜᱮᱭᱟ ᱟᱨ ᱥᱟᱠᱨᱟᱛ ᱯᱚᱨᱚᱵᱽ ᱫᱚ ᱰᱷᱮᱨ ᱠᱟᱛᱮᱫ ᱫᱚ ᱢᱟᱱᱮ ᱟᱹᱰᱤ ᱨᱟᱹᱥᱠᱟᱹ ᱵᱩᱡᱷᱟᱹᱜᱼᱟ ᱪᱤᱠᱟᱹᱛᱮ ᱚᱱᱮ ᱱᱚᱛᱮ ᱟᱞᱮᱥᱮᱱ ᱫᱚᱠᱚ ᱫᱟᱬᱟᱱᱟ ᱜᱟᱹᱭ ᱟᱛᱮᱫ ᱚᱱᱮ ᱥᱮᱨᱢᱟ ᱨᱮ ᱟᱨ ᱦᱳᱭ ᱥᱮᱨᱢᱟ

ᱥᱟᱠᱨᱟᱛ ᱯᱚᱨᱚᱵᱽ ᱥᱟᱠᱨᱟᱛ ᱯᱚᱨᱚᱵᱽ ᱫᱚ ᱦᱟᱸᱜ ᱦᱟᱱᱮ ᱤᱭᱟᱹᱜᱮ ᱦᱩᱲᱩ ᱠᱚ ᱤᱨ ᱵᱟᱲᱟ ᱠᱟᱛᱮᱫ ᱦᱟᱱᱮ ᱡᱟᱱᱩᱣᱟᱨᱤ ᱢᱟᱥ ᱫᱚ ᱦᱟᱸᱜ ᱦᱳᱭ ᱜᱳᱢᱦᱟ ᱫᱚ ᱦᱟᱸᱜ ᱚᱱᱮ ᱤᱭᱟᱹ ᱚᱱᱠᱟ ᱢᱟᱦᱟᱸᱜ ᱵᱟᱹᱞᱤᱧ ᱵᱟᱰᱟᱭ ᱠᱟᱜᱼᱟ ᱪᱮᱫ ᱦᱟᱸᱜ ᱠᱚ ᱞᱟᱹᱭᱟ ᱟᱫᱚ ᱚᱱᱮ ᱟᱜᱚᱥᱴ ᱢᱟᱥᱜᱮ ᱦᱟᱸᱜ ᱞᱤᱧ ᱵᱟᱲᱟᱭᱟ ᱚᱱᱠᱟ ᱤᱭᱟᱹ ᱫᱚ ᱦᱳᱭ ᱦᱮᱸ ᱦᱮᱸ ᱥᱟᱱ ᱵᱚᱸᱜᱟ ᱦᱳᱭ ᱦᱳᱭ ᱟᱫᱚ ᱤᱱᱟᱹ ᱠᱚᱜᱮ ᱦᱟᱸᱜ ᱮᱱᱛᱮᱫ ᱚᱱᱟ ᱰᱷᱮᱨᱞᱮ ᱢᱟᱱᱟᱣᱟ ᱛᱟᱨᱯᱚᱨᱮ ᱥᱚᱨᱦᱟᱭ ᱦᱚᱸ ᱥᱚᱦᱨᱟᱭ ᱠᱚᱦᱚᱸᱞᱮ ᱦᱳᱭ ᱯᱚᱨᱚᱵᱽ ᱦᱩᱭᱩᱜ ᱜᱮᱭᱟ ᱥᱚᱦᱨᱟᱭ ᱦᱚᱸ ᱨᱟᱹᱥᱠᱟᱹ ᱡᱟᱠ ᱡᱚᱢᱚᱠ ᱜᱮ ᱦᱩᱭᱩᱜᱼᱟ ᱥᱚᱦᱨᱟᱭ ᱫᱚ ᱱᱚᱜᱼᱚᱭ ᱠᱚ ᱢᱮᱱᱞᱮᱠᱟ ᱢᱚᱬᱮ ᱢᱟᱦᱟ ᱥᱚᱦᱨᱟᱭ ᱥᱮᱨᱮᱧ ᱨᱮ ᱢᱮᱱᱟᱜ ᱞᱮᱠᱟ ᱜᱟᱨ ᱜᱟᱹᱰᱤ ᱢᱚᱬᱮ ᱢᱟᱦᱟ ᱥᱚᱦᱚᱨᱟᱭ ᱦᱳᱭ ᱟᱫᱚ ᱢᱚᱬᱮ ᱢᱟᱦᱟ ᱫᱷᱟᱹᱵᱤᱡ ᱫᱚ ᱱᱚᱝᱠᱟ ᱠᱚ ᱜᱟᱹᱭ ᱫᱟᱬᱟ ᱠᱚ ᱦᱩᱭᱩᱜᱼᱟ ᱥᱮ ᱥᱚᱦᱚᱨᱟᱭ ᱨᱮᱢᱟ ᱡᱚᱛᱚ ᱜᱮᱠᱚ ᱩᱰᱩᱠᱚᱜᱼᱟ ᱜᱟᱹᱭ ᱫᱟᱬᱟ ᱜᱟᱹᱭ ᱪᱩᱢᱟᱹᱲᱟ ᱛᱟᱨᱯᱚᱨᱮ ᱚᱱᱟ ᱵᱷᱤᱛᱤᱨ ᱨᱮ ᱟᱨᱦᱚᱸ ᱡᱟᱡᱽᱞᱮ ᱠᱚ ᱢᱮᱱᱟᱜ ᱜᱮᱭᱟ ᱦᱳᱭ ᱟᱞᱮᱥᱮᱱ ᱫᱚ ᱚᱱᱮ ᱚᱱᱠᱟ ᱟᱨ ᱚᱱᱟ ᱥᱟᱠᱨᱟᱛ ᱯᱚᱨᱚᱵᱽ ᱨᱮᱜᱮ ᱪᱮᱫ ᱜᱚᱢᱠᱮ ᱦᱳᱭ ᱦᱳᱭ ᱦᱳᱭ ᱞᱟᱹᱜᱽ ᱵᱷᱟᱹᱜᱽ ᱜᱮ ᱰᱷᱮᱨᱟ ᱟᱫᱚ ᱦᱮᱸ ᱟᱫᱚ ᱚᱸᱰᱮᱦᱚᱸ ᱵᱟᱢ ᱛᱩᱞᱟᱹᱜ ᱛᱮᱦᱚᱸ ᱵᱟᱭ ᱜᱟᱱᱚᱜᱼᱟ ᱚᱱᱟ ᱤᱭᱟᱹ ᱠᱚᱨᱮᱢᱟ ᱯᱚᱨᱚᱵᱽ ᱯᱩᱱᱟᱹᱭ ᱡᱟᱦᱟᱱᱟᱜ ᱵᱚᱸᱜᱟᱼᱵᱩᱨᱩ ᱠᱚᱨᱮᱢᱟ ᱟᱨ ᱱᱤᱛᱳᱜ ᱱᱟᱦᱟᱸᱜ ᱱᱚᱜᱼᱚᱭ ᱱᱟᱦᱟᱸᱜ ᱵᱷᱟᱫᱚᱨ ᱵᱚᱸᱜᱟ ᱦᱟᱸᱜ ᱱᱤᱛᱳᱜ ᱱᱚᱜᱼᱚᱭ ᱤᱭᱟᱹ ᱠᱚ ᱦᱟᱸᱜ ᱦᱩᱭᱩᱜ ᱠᱟᱱᱟ ᱦᱤᱱᱫᱤ ᱡᱟᱱᱛᱷᱟᱲ ᱠᱚ ᱱᱚᱛᱮ ᱫᱚ ᱟᱞᱮ ᱥᱩᱨ ᱨᱮ ᱦᱟᱸᱜ ᱱᱚᱛᱮ ᱱᱟᱦᱟᱸᱜ ᱢᱮᱱᱟᱜᱼᱟ ᱯᱟᱸᱠᱱᱟ ᱵᱩᱨᱩ ᱱᱚᱸᱰᱮᱱᱟᱜ ᱡᱟᱱᱛᱷᱟᱲ ᱦᱩᱭᱩᱜᱼᱟ ᱫᱤᱠ ᱠᱚ ᱦᱳᱭ ᱦᱳᱭ ᱦᱳᱭ ᱤᱱᱠᱟᱹ ᱫᱷᱟᱨᱟᱜᱮ ᱦᱟᱸᱜ ᱥᱮᱱᱚᱜ ᱦᱩᱭᱩᱜ ᱞᱟᱹᱜᱤᱫ ᱦᱟᱸᱜ

ᱦᱳᱭ ᱛᱚᱵᱮ ᱴᱷᱤᱠ ᱜᱮᱭᱟ ᱜᱚᱢᱠᱮ